ᱴᱳᱴᱳ ᱜᱟᱹᱰᱤ ᱞᱟᱜᱟᱭᱤᱡ ᱫᱟᱫᱟ ᱟᱢ ᱵᱮᱞᱯᱟᱦᱟᱲᱤ ᱪᱟᱞᱟᱜ ᱛᱮ ᱛᱤᱱᱟᱹᱜ ᱚᱠᱛᱚ ᱞᱟᱜᱟᱜᱼᱟ ᱟᱨ ᱥᱚᱢᱚᱭ ᱛᱤᱱᱟᱹᱜ ᱞᱟᱜᱟᱜᱼᱟ ᱟᱨ ᱱᱚᱰᱮ ᱦᱚᱲ ᱫᱚ ᱚᱱᱠᱟ ᱫᱚᱠᱚ ᱵᱮᱱᱟᱣ ᱫᱟᱛᱚ ᱱᱚᱣᱟ ᱫᱚ ᱱᱟᱣᱟ ᱦᱚᱨ ᱛᱮᱧ ᱪᱟᱞᱟᱜ ᱠᱟᱱᱟ ᱚᱱᱟ ᱠᱷᱟᱹᱛᱤᱨ ᱵᱟᱹᱧ ᱵᱟᱰᱟᱭᱟ ᱟᱨ ᱵᱮᱞᱯᱟᱦᱟᱲᱤ ᱪᱟᱞᱟᱜ ᱛᱮ ᱛᱤᱱᱟᱹᱜ ᱚᱠᱛᱚ ᱞᱟᱜᱟᱜᱼᱟ ᱛᱚ ᱠᱟᱹᱴᱤᱡ ᱮᱢ ᱞᱟᱹᱭᱟ ᱫᱟᱫᱟ ᱟᱨ